ᱥᱟᱱᱛᱟᱲᱤ ᱱᱤᱭᱩᱡ ᱢᱩᱫᱨᱮ ᱡᱟᱦᱟᱸᱠᱚ ᱵᱮᱥ ᱠᱩᱥᱤ ᱞᱮᱠᱟᱱᱟᱜ ᱱᱤᱭᱩᱡ ᱠᱚ ᱢᱮᱱᱟᱜᱼᱟ ᱚᱱᱟ ᱠᱚᱫᱚ ᱥᱟᱱᱛᱟᱲ ᱫᱤᱥᱚᱢ ᱴᱤᱵᱷᱤ ᱥᱟᱨᱤ ᱱᱤᱭᱩᱡ ᱫᱤᱱᱟᱹᱢ ᱠᱷᱚᱵᱚᱨ ᱱᱚᱝᱠᱟᱱᱟᱜ ᱠᱤᱪᱷᱩ ᱡᱟᱦᱟᱸ ᱥᱟᱱᱛᱟᱲ ᱠᱚᱣᱟᱜ ᱱᱤᱭᱩᱡ ᱡᱟᱦᱟᱸ ᱢᱮᱱᱟᱜᱼᱟ ᱚᱱᱟ ᱠᱚ ᱢᱩᱫᱨᱮ ᱵᱟᱹᱲᱛᱤ ᱠᱟᱭᱛᱮ ᱠᱩᱥᱤ ᱞᱮᱠᱟᱱᱟᱜ ᱡᱟᱦᱟᱸ ᱱᱤᱭᱩᱡ ᱪᱮᱱᱮᱞ ᱫᱚ ᱤᱧᱟᱹᱜ ᱤᱧᱨᱮᱱ ᱚᱲᱟᱜ ᱦᱚᱲ ᱠᱚ ᱠᱩᱥᱤᱭᱟᱜᱼᱟ ᱚᱱᱟᱫᱚ ᱱᱚᱣᱟ ᱥᱟᱱᱛᱟᱲ ᱫᱤᱥᱚᱢ ᱴᱤᱵᱷᱤ ᱟᱨ ᱪᱮᱫᱟᱜ ᱠᱚ ᱠᱩᱥᱤᱭᱟᱜᱼᱟ ᱚᱱᱟ ᱨᱮᱱᱟᱜ ᱢᱮᱱᱮᱛ ᱫᱚ ᱦᱩᱭᱩᱜ ᱠᱟᱱᱟ ᱡᱮ ᱱᱚᱣᱟ ᱥᱟᱱᱛᱟᱲ ᱫᱤᱥᱚᱢ ᱴᱤᱵᱷᱤ ᱡᱟᱦᱟᱸ ᱱᱤᱭᱩᱡ ᱠᱟᱱᱟ ᱚᱱᱟᱫᱚ ᱵᱟᱹᱲᱛᱤ ᱠᱟᱭᱛᱮ ᱥᱟᱱᱛᱟᱲ ᱦᱚᱲᱟᱜ ᱞᱟᱭᱼᱞᱟᱠᱪᱟᱨ ᱟᱨᱤᱪᱟᱞᱤ ᱤᱫᱤ ᱠᱟᱛᱮ ᱜᱮ ᱚᱸᱰᱮ ᱫᱚ ᱵᱤᱥᱤ ᱵᱟᱹᱲᱛᱤ ᱠᱟᱭᱛᱮ ᱥᱟᱵ ᱨᱟᱠᱟᱵᱚᱜᱼᱟ ᱚᱱᱟ ᱪᱤᱠᱟᱹ ᱱᱚᱣᱟ ᱥᱟᱱᱛᱟᱲ ᱠᱚᱣᱟᱜ ᱱᱤᱭᱩᱡ ᱢᱩᱫᱽᱨᱮ ᱚᱱᱟ ᱥᱟᱱᱛᱟᱲ ᱫᱤᱥᱚᱢ ᱴᱤᱵᱷᱤ ᱜᱮ ᱵᱟᱲᱛᱤ ᱠᱟᱭᱛᱮ ᱚᱲᱟᱜ ᱨᱮᱱ ᱦᱚᱲ ᱠᱚᱦᱚᱸ ᱠᱚ ᱠᱩᱥᱤᱭᱟᱜ ᱠᱟᱱᱟ ᱚᱱᱟᱠᱚᱜᱮ